ᱤᱧᱟᱹᱜ ᱢᱮᱱᱫᱚ ᱠᱚᱢᱵᱚᱞ ᱫᱚ ᱨᱟᱵᱟᱝ ᱥᱚᱢᱚᱭ ᱫᱚ ᱟᱹᱰᱤ ᱵᱮᱥ ᱟᱨ ᱩᱭᱩ ᱨᱮᱦᱚᱸ ᱟᱹᱰᱤ ᱩᱨᱜᱩᱢ ᱵᱩᱡᱷᱟᱹᱜᱼᱟ ᱥᱮ ᱨᱟᱵᱟᱝᱮ ᱟᱠᱚᱴ ᱫᱚᱦᱚᱭᱟ ᱢᱮᱱᱠᱷᱟᱱ ᱚᱱᱠᱟᱜᱮ ᱠᱟᱪᱟᱣ ᱨᱮᱦᱚᱸ ᱥᱮ ᱱᱚᱝᱨᱟ ᱞᱮᱱᱠᱷᱟᱱ ᱪᱚᱠᱚᱡ ᱨᱮ ᱟᱹᱰᱤᱜᱮ ᱠᱚᱥᱴᱚ ᱵᱩᱡᱷᱟᱹᱜᱼᱟ ᱟᱨ ᱚᱱᱟ ᱠᱚᱢᱵᱚᱞ ᱨᱚᱦᱚᱲ ᱵᱟᱝ ᱨᱚᱦᱚᱲ ᱞᱟᱹᱜᱤᱫᱚᱜᱼᱟ ᱟᱹᱰᱤ ᱠᱚᱥᱴᱚ ᱛᱮ ᱨᱚᱦᱚᱲ ᱦᱩᱭᱩᱜᱼᱟ ᱟᱨ ᱮᱠᱮᱠᱴᱤ ᱠᱚᱢᱵᱚᱞ ᱢᱮᱱᱟᱜᱼᱟ ᱡᱟᱦᱟᱸ ᱫᱚ ᱠᱟᱞᱟᱨ ᱦᱚᱸ ᱫᱚᱢᱮ ᱩᱰᱩᱠᱚᱜᱼᱟ ᱟᱨ ᱥᱩᱛᱟᱹᱢ ᱦᱚᱸ ᱫᱚᱢᱮ ᱩᱰᱩᱠᱚᱜᱼᱟ ᱟᱨ ᱥᱩᱛᱟᱹᱢ ᱦᱚᱸ ᱫᱚᱢᱮ ᱩᱰᱩᱠᱚᱜᱼᱟ ᱪᱟᱬ ᱪᱟᱬ ᱚᱲᱮᱡᱚᱜᱼᱟ ᱚᱱᱟ ᱠᱷᱟᱹᱛᱤᱨ ᱱᱚᱝᱠᱟᱱ ᱠᱚᱢᱵᱚᱞ ᱠᱚᱫᱚ ᱵᱟᱝ ᱵᱮᱥᱟ ᱠᱚᱢᱵᱚᱞ ᱟᱭᱢᱟ ᱞᱮᱠᱟᱱᱟᱜ ᱢᱮᱱᱟᱜᱼᱟ ᱚᱠᱟᱫᱚ ᱟᱹᱰᱤ ᱫᱤᱱ ᱴᱤᱠᱟᱹᱜᱼᱟ ᱚᱠᱟ ᱫᱚ ᱞᱚᱜᱚᱱ ᱚᱲᱮᱡᱚᱜᱼᱟ ᱚᱠᱟ ᱫᱚ ᱥᱩᱛᱟᱹᱢ ᱩᱰᱩᱠᱚᱜᱼᱟ ᱚᱠᱟ ᱫᱚ ᱱᱚᱝᱠᱟ ᱜᱮ ᱟᱭᱢᱟ ᱞᱮᱠᱟᱱᱟᱜ ᱠᱚᱢᱵᱚᱞ